ᱤᱧᱟᱹᱜ ᱴᱚᱴᱷᱟᱨᱮᱭᱟᱜ ᱡᱟᱦᱟᱸ ᱥᱟᱪᱟᱨᱦᱮᱫ ᱫᱩᱨᱤᱵᱽ ᱠᱚᱫᱚ ᱟᱹᱰᱤᱜᱟᱱ ᱜᱮ ᱢᱮᱱᱟᱜᱼᱟ ᱚᱱᱟᱠᱚ ᱢᱩᱫᱽᱨᱮ ᱡᱮᱢᱚᱱ ᱠᱚᱭᱞᱟ ᱢᱮᱱᱟᱜᱼᱟ ᱠᱚᱭᱞᱟ ᱵᱮᱵᱥᱟ ᱢᱮᱱᱟᱜᱼᱟ ᱫᱷᱤᱨᱤ ᱵᱮᱵᱥᱟ ᱢᱮᱱᱟᱜᱼᱟ ᱵᱟᱞᱤ ᱵᱮᱵᱥᱟ ᱢᱮᱱᱟᱜᱼᱟ ᱥᱚᱵᱽᱡᱤ ᱵᱮᱵᱥᱟ ᱢᱮᱱᱟᱜᱼᱟ ᱡᱤᱞ ᱵᱮᱵᱥᱟ ᱢᱮᱱᱟᱜᱼᱟ ᱛᱚᱻ ᱱᱚᱣᱟ ᱠᱚᱫᱚ ᱟᱵᱚ ᱛᱩᱢᱟᱹᱞ ᱧᱟᱢ ᱠᱟᱛᱮᱫ ᱥᱮ ᱡᱟᱣᱨᱟ ᱢᱤᱫ ᱠᱟᱛᱮᱫ ᱟᱹᱰᱤᱜᱟᱱ ᱚᱱᱠᱟᱱ ᱠᱳᱢᱯᱟᱱᱤ ᱢᱮᱱᱟᱜ ᱠᱚᱣᱟ ᱡᱟᱦᱟᱸᱭ ᱫᱚᱠᱚ ᱠᱤᱨᱤᱧ ᱛᱟᱦᱮᱫ ᱩᱱᱠᱩ ᱠᱚᱴᱷᱮᱱ ᱱᱚᱣᱟ ᱠᱚ ᱟᱠᱹᱷᱨᱤᱧ ᱠᱟᱛᱮᱫ ᱟᱵᱚ ᱟᱹᱰᱤᱜᱟᱱ ᱠᱟᱹᱣᱰᱤ ᱵᱚᱱ ᱟᱨᱡᱟᱣ ᱫᱟᱲᱮᱭᱟᱜᱼᱟ ᱥᱟᱶ ᱥᱟᱶᱛᱮ ᱱᱚᱜᱼᱚᱭ ᱡᱮ ᱥᱚᱵᱽᱡᱤ ᱠᱚ ᱥᱮ ᱥᱚᱵᱽᱡᱤ ᱡᱤᱞ ᱦᱟᱹᱠᱩ ᱱᱩᱠᱩᱣᱟᱜ ᱠᱚᱦᱚᱸ ᱪᱟᱥᱵᱟᱥ ᱠᱟᱛᱮᱫ ᱱᱚᱣᱟ ᱠᱚ ᱵᱮᱵᱥᱟ ᱨᱮᱵᱚᱱ ᱱᱚᱣᱟ ᱠᱚ ᱵᱮᱵᱥᱟ ᱵᱚᱱ ᱠᱚᱢ ᱵᱮᱵᱥᱟ ᱨᱮ ᱠᱟᱹᱢᱤ ᱵᱚᱱ ᱫᱟᱲᱮᱭᱟᱜᱼᱟ ᱱᱚᱣᱟ ᱠᱚ ᱵᱮᱵᱥᱟ ᱠᱚᱨᱮ ᱠᱟᱹᱢᱤ ᱠᱟᱛᱮᱫ ᱨᱮᱦᱚᱸ ᱟᱹᱰᱤᱜᱟᱱ ᱠᱟᱹᱣᱰᱤ ᱜᱮ ᱟᱨᱡᱟᱣ ᱜᱟᱱᱚᱜᱼᱟ ᱟᱨ ᱱᱚᱣᱟ ᱠᱟᱹᱣᱰᱤ ᱠᱚ ᱟᱨᱡᱟᱣ ᱠᱟᱛᱮᱫ ᱜᱷᱟᱨᱚᱸᱡᱽ ᱨᱮᱱᱟᱜ ᱡᱟᱦᱟᱸ ᱜᱷᱟᱨᱚᱸᱡᱽ ᱪᱟᱪᱞᱟᱣ ᱞᱟᱹᱜᱤᱫ ᱛᱮ ᱡᱟᱦᱟᱸ ᱠᱟᱹᱣᱰᱤ ᱞᱟᱹᱠᱛᱤᱜᱼᱟ ᱱᱚᱣᱟ ᱠᱟᱹᱣᱰᱤ ᱠᱚᱦᱚᱸ ᱵᱚᱱ ᱧᱟᱢ ᱫᱟᱲᱮᱭᱟᱜᱼᱟ ᱥᱟᱶᱛᱮ ᱡᱮᱢᱚᱱ ᱟᱨᱚ ᱱᱟᱱᱟ ᱨᱚᱠᱚᱢ ᱨᱚᱝ ᱞᱟᱹᱜᱤᱫ ᱛᱮ ᱡᱟᱦᱟᱸ ᱦᱟᱥᱟ ᱠᱚ ᱢᱮᱱᱟᱜᱼᱟ ᱯᱚᱛᱟᱣ ᱨᱚᱝ ᱞᱟᱹᱜᱤᱫ ᱛᱮ ᱡᱟᱦᱟᱸ ᱦᱟᱥᱟ ᱠᱚ ᱢᱮᱱᱟᱜᱼᱟ ᱚᱱᱟ ᱦᱟᱥᱟ ᱠᱚᱨᱮᱱᱟᱜ ᱵᱮᱵᱥᱟ ᱠᱚᱦᱚᱸ ᱜᱟᱱᱚᱜ ᱜᱮᱭᱟ ᱱᱚᱣᱟ ᱠᱚ ᱵᱮᱵᱥᱟ ᱥᱮ ᱱᱚᱣᱟ ᱦᱟᱥᱟ ᱠᱚ ᱚᱱᱠᱟᱱ ᱠᱚᱢᱯᱟᱱᱤ ᱥᱮ ᱚᱱᱠᱟᱱ ᱦᱚᱲ ᱴᱷᱮᱱ ᱟᱹᱠᱷᱨᱤᱧ ᱠᱟᱛᱮᱫ ᱦᱚᱸ ᱠᱟᱹᱣᱰᱤ ᱠᱚᱫᱚᱵᱚᱱ ᱟᱨᱡᱟᱣ ᱫᱟᱲᱮᱭᱟᱜᱼᱟ ᱟᱨ ᱚᱱᱟ ᱠᱟᱹᱣᱰᱤᱛᱮ ᱟᱵᱚ ᱥᱚᱝᱥᱟᱨ ᱜᱷᱟᱨᱚᱸᱡᱽ ᱠᱚ ᱟᱹᱰᱤ ᱥᱩᱞᱩᱠ ᱱᱤᱨᱟᱹᱭ ᱛᱮᱵᱚᱱ ᱪᱟᱞᱟᱣ ᱥᱮ ᱪᱟᱪᱞᱟᱣ ᱫᱟᱲᱮᱭᱟᱜᱼᱟ